ᱤᱧᱫᱚ ᱟᱭᱢᱟ ᱥᱮᱨᱮᱧᱜᱮᱧ ᱵᱟᱰᱟᱭᱟ ᱟᱨ ᱟᱹᱰᱤᱜᱟᱱ ᱥᱮᱨᱮᱧᱜᱮᱧ ᱵᱟᱰᱟᱭᱟ ᱛᱚ ᱤᱧᱛᱮᱫᱚ ᱵᱟᱹᱧ ᱚᱞᱟ ᱡᱚᱛᱚ ᱥᱮᱨᱮᱧ ᱫᱚ ᱢᱟᱱᱮ ᱮᱴᱟᱜ ᱦᱚᱲᱟᱜ ᱦᱚᱸ ᱥᱮᱨᱮᱧ ᱤᱧ ᱤᱧᱫᱚᱧ ᱥᱮᱨᱮᱧᱟ ᱛᱚ ᱚᱱᱟᱨᱮᱦᱚᱸ ᱜᱟᱞᱟᱠᱚᱧ ᱮᱢᱟᱜᱟ ᱛᱚ ᱢᱚᱡᱽ ᱱᱟᱯᱟᱭ ᱮᱢᱟᱜᱟᱹᱧ ᱢᱟᱱᱮ ᱮᱴᱟᱜ ᱦᱚᱲᱟᱜ ᱥᱮᱨᱮᱧ ᱦᱚᱸ ᱤᱧᱤᱧ ᱥᱮᱨᱮᱧᱟ

ᱥᱮᱨᱮᱧ ᱫᱚ ᱢᱟᱱᱮ ᱟᱭᱢᱟᱜᱮᱧ ᱵᱟᱰᱟᱭᱟ ᱟᱵᱚ ᱦᱚᱲᱛᱮ ᱥᱮ ᱫᱤᱠᱩᱛᱮ ᱦᱚᱸ ᱟᱭᱢᱟ ᱨᱚᱠᱚᱢᱜᱮᱧ ᱵᱟᱰᱟᱭᱟ ᱥᱮ ᱩᱱᱠᱚ ᱵᱟᱣᱩᱞᱠᱚ ᱠᱚᱦᱚᱸᱧ ᱵᱟᱰᱟᱭ ᱜᱮᱭᱟ

ᱚᱱᱠᱟ ᱜᱮ ᱟᱭᱢᱟ ᱨᱚᱠᱚᱢ ᱥᱮᱨᱮᱧᱤᱧ ᱵᱟᱰᱟᱭ ᱤᱧᱫᱚ